ᱟᱵᱚ ᱥᱟᱱᱛᱟᱲ ᱦᱚᱲ ᱫᱚ ᱥᱟᱫᱷᱟᱨᱚᱱᱚᱛᱚ ᱥᱴᱤᱞ ᱵᱟᱹᱴᱤ ᱛᱷᱟᱹᱨᱤ ᱫᱚ ᱛᱚᱨᱚᱡ ᱛᱮ ᱟᱨ ᱱᱟᱦᱟᱜ ᱫᱚ ᱵᱷᱤᱢ ᱵᱟᱨ ᱥᱟᱵᱚᱱ ᱫᱤᱭᱮ ᱠᱚ ᱜᱟᱥᱟᱣ ᱮᱫᱟ ᱟᱨ ᱠᱟᱸᱥᱟ ᱛᱷᱟᱹᱨᱤ ᱵᱟᱹᱴᱤ ᱠᱚᱫᱚ ᱟᱹᱰᱤ ᱢᱟᱹᱭᱞᱟᱹ ᱛᱟᱦᱮᱱ ᱠᱷᱟᱱ ᱚᱱᱟ ᱫᱚ ᱡᱚᱡᱚ ᱫᱤᱭᱮ ᱠᱚ ᱜᱟᱥᱟᱣᱟ ᱥᱟᱶᱛᱮ ᱛᱚᱨᱚᱡ ᱦᱚᱸᱠᱚ ᱢᱮᱥᱟᱞ ᱜᱮᱭᱟ ᱟᱨ ᱠᱟᱸᱥᱟ ᱛᱷᱟᱹᱨᱤ ᱵᱟᱹᱴᱤ ᱯᱷᱟᱨᱪᱟᱛᱮ ᱛᱟᱦᱮᱱ ᱞᱟᱹᱜᱤᱫ ᱫᱤᱱᱟᱹᱢᱜᱮ ᱚᱱᱟ ᱫᱚ ᱥᱩᱱᱩᱢ ᱟᱨ ᱠᱤᱪᱨᱤᱡ ᱫᱤᱭᱮ ᱠᱚ ᱡᱚᱫ ᱟᱜᱼᱟ ᱥᱩᱱᱩᱢᱟᱱ ᱥᱟᱱᱟᱢ ᱯᱷᱟᱨᱪᱟ ᱞᱟᱹᱜᱤᱫ ᱤᱧ ᱫᱚ ᱥᱟᱹᱵᱩᱱᱤᱧ ᱵᱮᱵᱚᱦᱟᱨ ᱜᱮᱭᱟ ᱡᱮᱞᱮᱠᱟ ᱞᱟᱭᱤᱯᱷᱵᱚᱭ ᱥᱟᱵᱚᱱ ᱰᱮᱴᱚᱞ ᱥᱟᱵᱚᱱ ᱟᱨ ᱥᱩᱱᱩᱢ ᱫᱚ ᱩᱛᱤᱧ ᱥᱩᱱᱩᱢ ᱫᱚ ᱦᱚᱲᱢᱚᱨᱮ ᱚᱡᱚᱜ ᱞᱟᱹᱜᱤᱫ ᱱᱟᱹᱲᱠᱟᱹᱞ ᱥᱩᱱᱩᱢ ᱫᱚ ᱵᱚᱦᱚᱜ ᱩᱵᱨᱮ ᱚᱡᱚᱜ ᱞᱟᱹᱜᱤᱫ ᱤᱧ ᱵᱮᱵᱚᱦᱟᱨ ᱜᱮᱭᱟ